ᱤᱧ ᱫᱚ ᱨᱮᱥᱴ ᱞᱟᱦᱟᱨᱮ ᱵᱷᱟᱜᱮ ᱞᱮᱠᱟᱱ ᱯᱩᱥᱴᱤᱠᱚᱨ ᱡᱟᱦᱟᱸ ᱛᱤᱱᱟᱹᱜ ᱡᱚᱢᱟᱜ ᱠᱚ ᱢᱮᱱᱟᱜᱼᱟ ᱚᱱᱟ ᱠᱚ ᱡᱚᱢᱟ ᱟᱨ ᱤᱱᱟᱹ ᱛᱟᱭᱚᱢ ᱨᱮᱥᱴ ᱤᱧ ᱯᱮᱠᱴᱤᱥᱟ ᱨᱮᱥ ᱯᱮᱠᱴᱤᱥ ᱛᱟᱭᱚᱢ ᱦᱚᱸ ᱵᱷᱟᱜᱮ ᱞᱮᱠᱟᱱ ᱯᱩᱥᱴᱤᱠᱚᱨ ᱠᱷᱟᱵᱟᱨ ᱠᱚᱦᱚᱸ ᱡᱚᱢᱟ